ᱜᱮᱢ ᱢᱤᱫᱴᱮᱡ ᱟᱵᱚ ᱢᱟᱱᱮ ᱦᱚᱲᱢᱚ ᱞᱟᱹᱜᱤᱫ ᱟᱹᱰᱤ ᱮᱥᱮᱱᱥᱤᱭᱟᱞ ᱡᱤᱱᱤᱥ ᱠᱟᱱᱟ ᱮᱥᱮᱱᱥᱤᱭᱟᱞ ᱢᱟᱱᱮ ᱫᱚᱨᱠᱟᱨ ᱡᱤᱱᱤᱥ ᱠᱟᱱᱟ ᱜᱮᱢ ᱟᱹᱵᱤᱱ ᱡᱟᱦᱟᱱᱟᱜ ᱜᱮᱢ ᱮᱱᱮᱡ ᱵᱤᱱ ᱪᱟᱦᱮ ᱠᱨᱤᱠᱮᱴ ᱯᱷᱩᱴᱵᱚᱞ ᱵᱷᱚᱞᱤᱵᱚᱞ ᱵᱟᱥᱠᱮᱴᱵᱚᱞ ᱪᱮᱫ ᱟᱹᱵᱤᱱ ᱵᱮᱰᱢᱤᱱᱴᱚᱱ ᱡᱟᱦᱟᱸ ᱜᱮᱢ ᱜᱮ ᱮᱱᱮᱡ ᱵᱤᱱ ᱚᱱᱟᱨᱮᱱᱟᱜ ᱡᱷᱚᱛᱚ ᱠᱷᱚᱱᱟᱜ ᱢᱟᱲᱟᱝ ᱵᱮᱱᱤᱯᱷᱤᱴ ᱪᱮᱫ ᱦᱩᱭᱩᱜᱼᱟ ᱛᱟᱹᱵᱤᱱ ᱵᱚᱰᱤ ᱯᱷᱞᱮᱠᱥᱤᱵᱚᱞ ᱟᱭ ᱵᱚᱰᱤ ᱯᱷᱞᱮᱠᱥᱤᱵᱚᱞ ᱠᱷᱟᱱ ᱢᱟᱱᱮ ᱪᱮᱫ ᱟᱹᱵᱤᱱᱟᱜ ᱢᱟᱱᱮ ᱡᱟᱦᱟᱸ ᱥᱮᱫ ᱦᱚᱲ ᱦᱚᱸ ᱵᱟᱠᱚ ᱢᱮᱱᱟ ᱢᱟᱭᱟᱝ ᱱᱟᱥ ᱱᱟᱥ ᱛᱮ ᱵᱟᱭ ᱫᱟᱹᱲᱮᱫ ᱛᱟᱦᱮᱸᱫ ᱚᱱᱛᱮ ᱠᱚ ᱢᱟᱭᱟᱝ ᱛᱟᱹᱵᱤᱱᱮ ᱫᱟᱹᱲᱟᱭ ᱟᱨ ᱚᱱᱟᱛᱮ ᱪᱮᱫ ᱵᱮᱱᱤᱯᱤᱴ ᱧᱟᱢᱚᱜᱼᱟ ᱟᱹᱵᱤᱱ ᱢᱟᱱᱮ ᱦᱚᱲᱢᱚ ᱛᱟᱹᱵᱚᱱ ᱟᱹᱰᱤ ᱯᱷᱨᱤ ᱵᱤᱱ ᱵᱩᱡᱷᱟᱹᱣᱟ ᱟᱨ ᱨᱤᱞᱮᱠᱥ ᱫᱷᱟᱨᱟ ᱵᱤᱱ ᱵᱩᱡᱷᱟᱹᱣᱟ ᱨᱤᱞᱮᱠᱥ ᱠᱟᱛᱮᱫ ᱪᱮᱫ ᱧᱟᱢᱚᱜᱼᱟ ᱡᱟᱦᱟᱸ ᱴᱮᱱᱥᱚᱱ ᱵᱟᱠᱚ ᱢᱮᱱᱟ ᱥᱟᱱᱛᱟᱲ ᱠᱚᱛᱮ ᱫᱚ ᱚᱱᱟ ᱪᱟᱯ ᱪᱟᱯ ᱢᱟᱱᱮ ᱯᱨᱮᱥᱟᱨ ᱵᱮᱜᱚᱨ ᱯᱩᱨᱟᱹ ᱴᱮᱱᱥᱮᱱ ᱡᱟᱦᱟᱸ ᱠᱚ ᱚᱱ ᱚᱱᱟ ᱡᱤᱱᱤᱥ ᱠᱚ ᱢᱟᱱᱮ ᱦᱤᱲᱤᱧ ᱧᱚᱜᱟᱵᱤᱱ ᱢᱟᱱᱮ ᱵᱚᱰᱤ ᱨᱤᱞᱮᱠᱥ ᱛᱟᱦᱮᱱᱟ ᱡᱷᱚᱛᱚᱣᱟᱜ ᱯᱷᱤᱴ ᱯᱷᱟᱴ ᱜᱮᱵᱮᱱ ᱵᱩᱡᱷᱟᱹᱣᱟ ᱥᱮ ᱡᱟᱦᱟᱱᱟᱜ ᱜᱮ ᱴᱮᱱᱥᱚᱱ ᱞᱮᱠᱟᱱ ᱡᱤᱱᱤᱥ ᱤᱱᱟᱹᱜ ᱞᱚᱜᱚᱱ ᱵᱟᱭ ᱵᱷᱮᱫᱟᱣ ᱟᱵᱤᱱᱟ ᱟᱹᱰᱤ ᱵᱟᱠᱚ ᱢᱮᱱᱟ ᱚᱱᱟ ᱢᱤᱫᱴᱤᱡ ᱡᱤᱱᱤᱥ ᱢᱤᱫᱴᱤᱡ ᱜᱮᱢ ᱟᱨ ᱟᱹᱵᱤᱱᱟᱜ ᱢᱟᱱᱮ ᱞᱟᱭᱤᱯᱷ ᱮ ᱪᱮᱧᱡᱽ ᱫᱟᱲᱮᱭᱟᱜ ᱟᱭ ᱟᱹᱵᱤᱱ ᱫᱤᱱ ᱦᱤᱞᱳᱜ ᱟᱫᱷᱟᱱ ᱫᱚᱵᱮᱱ ᱧᱮᱞ ᱠᱚᱣᱟ ᱥᱮ ᱥᱮᱛᱟᱜ ᱠᱷᱚᱱᱟᱜ ᱦᱚᱲ ᱥᱮ ᱢᱟᱱᱮ ᱡᱳᱜᱤᱝ ᱟᱠᱚ ᱦᱟᱲᱟᱢ ᱠᱚ ᱵᱩᱰᱷᱤ ᱠᱚ ᱡᱳᱜᱤᱝ ᱟᱠᱚ ᱡᱚᱜᱤᱝ ᱪᱮᱫ ᱛᱮ ᱟᱠᱚᱣᱟᱜ ᱢᱟᱱᱮ ᱚᱱᱟᱛᱮ ᱵᱤ ᱯᱤ ᱠᱚ ᱛᱟᱠᱚ ᱠᱚᱱᱴᱨᱳᱞ ᱚᱜᱼᱟ ᱦᱮᱸᱥᱮ ᱟᱹᱰᱤ ᱦᱚᱲᱟᱜ ᱛᱚ ᱢᱟᱱᱮ ᱰᱟᱭᱟᱵᱤᱴᱤᱥ ᱠᱚᱦᱚᱸ ᱯᱮᱥᱮᱱᱴ ᱠᱚᱠᱚ ᱛᱟᱦᱮᱱᱟ ᱩᱱᱠᱩ ᱦᱚᱸᱠᱚ ᱛᱟᱦᱮᱱ ᱚᱱᱮ ᱩᱱᱠᱩ ᱦᱚᱸᱠᱚ ᱞᱟᱹᱭ ᱟᱠᱚᱣᱟ ᱟᱹᱵᱤᱱ ᱠᱟᱹᱴᱤᱡ ᱥᱮᱛᱟᱜ ᱨᱮ ᱫᱟᱹᱲ ᱵᱟᱲᱟ ᱧᱚᱜᱽ ᱵᱤᱱ ᱛᱟᱲᱟᱢ ᱵᱟᱲᱟ ᱧᱚᱜᱽ ᱵᱤᱱ ᱟᱹᱵᱤᱱᱟᱜ ᱦᱚᱲᱢᱚ ᱠᱷᱚᱱᱟᱜ ᱠᱟᱹᱴᱤᱡ ᱩᱫᱽᱜᱟᱹᱨ ᱫᱟᱜ ᱚᱰᱚᱠ ᱵᱤᱱ ᱚᱱᱟᱛᱮ ᱪᱮᱫ ᱵᱤᱱ ᱧᱟᱢᱟ ᱢᱟᱱᱮ ᱟᱹᱵᱤᱱᱟᱜ ᱪᱮᱫ ᱟᱹᱰᱤ ᱜᱟᱱ ᱡᱤᱱᱤᱥ ᱦᱚᱲᱢᱚ ᱨᱮᱱᱟᱜ ᱱᱟᱥ ᱱᱟᱥ ᱠᱚ ᱠᱷᱩᱞᱟᱹᱣ ᱪᱟᱵᱟᱜ ᱤᱫᱤᱜᱼᱟ ᱛᱟᱹᱵᱤᱱ ᱢᱟᱭᱟᱝ ᱨᱮᱱ ᱥᱟᱧᱪᱟᱨ ᱛᱟᱹᱵᱤᱱ ᱰᱷᱮᱨᱚᱜᱼᱟ ᱵᱚᱦᱚᱜ ᱛᱟᱹᱵᱤᱱ ᱢᱟᱭᱤᱱᱰ ᱨᱮ ᱢᱟᱱᱮ ᱥᱟᱨ ᱵᱞᱟᱰ ᱥᱟᱨᱠᱩᱞᱮᱥᱚᱱ ᱯᱩᱨᱟᱹ ᱦᱚᱲᱢᱚ ᱨᱮ ᱵᱮᱥ ᱛᱟᱦᱮᱱᱟ ᱚᱱᱟᱛᱮ ᱢᱟᱭᱤᱱᱰ ᱯᱷᱨᱤ ᱜᱮᱵᱮᱱ ᱵᱩᱡᱷᱟᱹᱣᱟ ᱨᱤᱞᱮᱠᱥ ᱜᱮᱵᱮᱱ ᱵᱩᱡᱷᱟᱹᱣᱟ ᱨᱟᱹᱥᱠᱟᱹ ᱜᱮᱵᱮᱱ ᱵᱩᱡᱷᱟᱹᱣᱟ ᱴᱮᱱᱥᱮᱱ ᱠᱚ ᱪᱟᱵᱟᱜᱼᱟ ᱟᱨ ᱢᱟᱨᱟᱝ ᱦᱚᱲ ᱦᱚᱸ ᱪᱟᱦᱮ ᱜᱤᱫᱽᱨᱟᱹ ᱦᱚᱸ ᱤᱥᱠᱩᱞ ᱠᱷᱚᱱ ᱮ ᱦᱮᱡ ᱮᱱᱠᱷᱟᱱ ᱫᱚ ᱢᱤᱫ ᱫᱷᱟᱹᱣ ᱜᱟᱱ ᱵᱷᱮᱡᱟᱭᱮᱢᱮ ᱫᱩ ᱵᱮᱴᱟ ᱠᱨᱤᱠᱮᱴ ᱮᱱᱮᱡ ᱧᱚᱜᱽᱢᱮ ᱵᱚᱞ ᱮᱱᱮᱡ ᱧᱚᱜᱽ ᱢᱮ ᱯᱞᱮ ᱴᱟᱭᱤᱢ ᱢᱤᱫᱴᱤᱡ ᱛᱟᱦᱮᱱ ᱢᱟ ᱟᱨ ᱜᱤᱫᱽᱨᱟᱹ ᱠᱚᱣᱟᱜ ᱢᱟᱨᱟᱝ ᱦᱚᱲ ᱦᱚᱸ ᱡᱟᱦᱟᱸᱭ ᱠᱚ ᱠᱚ ᱠᱟᱹᱢᱤ ᱠᱟᱱᱟ ᱠᱚ ᱩᱱᱠᱩ ᱦᱚᱸᱠᱚ ᱠᱟᱹᱢᱤ ᱴᱮᱱᱥᱚᱱ ᱠᱚ ᱠᱚᱛᱟ ᱠᱚ ᱛᱟᱦᱮᱱᱟ ᱚᱲᱟᱜ ᱯᱨᱮᱥᱟᱨ ᱠᱚ ᱠᱚᱛᱮ ᱚᱲᱟᱜ ᱨᱮᱭᱟᱜ ᱴᱮᱱᱥᱮᱱ ᱠᱚ ᱛᱟᱦᱮᱱᱟ ᱚᱱᱟᱛᱮ ᱟᱹᱰᱤ ᱜᱟᱱ ᱡᱤᱱᱤᱥ ᱵᱟᱹᱭ ᱵᱟᱹᱭ ᱛᱮ ᱯᱮᱥᱟᱨ ᱠᱚ ᱵᱮᱱᱟᱣᱟ ᱦᱟᱭ ᱵᱤ ᱯᱤ ᱠᱚ ᱦᱩᱭᱩᱜᱼᱟ ᱡᱩᱫᱤ ᱟᱠᱚ ᱦᱚᱸ ᱚᱱᱟ ᱨᱤᱞᱮᱠᱥ ᱞᱟᱹᱜᱤᱫ ᱠᱷᱟᱱ ᱡᱟᱦᱟᱱᱟᱜ ᱠᱚ ᱢᱤᱫ ᱴᱷᱮᱱ ᱜᱮᱫᱽᱨᱤᱝ ᱢᱟᱠᱚ ᱚᱸᱰᱮ ᱜᱮ ᱢᱤᱫᱴᱤᱡ ᱦᱩᱰᱤᱧ ᱫᱷᱟᱨᱟᱹ ᱡᱤᱢ ᱠᱚ ᱢᱮᱱᱟᱜ ᱠᱷᱟᱱ ᱡᱤᱢ ᱪᱟᱞᱟᱜ ᱢᱟ ᱟᱨ ᱡᱚᱜᱤᱝ ᱢᱟᱨᱮ ᱯᱟᱨᱠ ᱠᱚᱨᱮ ᱠᱚ ᱠᱚ ᱛᱟᱲᱟᱢ ᱵᱟᱲᱟ ᱧᱚᱜᱽ ᱢᱟ ᱟᱨᱠᱚ ᱞᱟᱸᱫᱟ ᱵᱟᱲᱟ ᱧᱚᱜᱽ ᱢᱟ ᱟᱨᱠᱚ ᱱᱚᱝᱠᱟᱛᱮ ᱡᱷᱚᱛᱚ ᱜᱮᱢ ᱫᱚ ᱡᱷᱚᱛᱚ ᱦᱚᱲ ᱞᱟᱹᱜᱤᱫ ᱜᱮ ᱪᱟᱦᱮ ᱦᱩᱰᱤᱧ ᱜᱤᱫᱽᱨᱟᱹ ᱦᱚᱲ ᱢᱟᱨᱟᱝ ᱜᱤᱫᱽᱨᱟᱹ ᱦᱚᱲ ᱟᱭᱳ ᱦᱚᱲ ᱵᱟᱵᱟ ᱦᱚᱲ ᱦᱚᱲᱦᱚᱯᱚᱱ ᱠᱩᱲᱤ ᱠᱚ ᱠᱚᱲᱟ ᱠᱚ ᱡᱷᱚᱛᱚ ᱞᱟᱹᱜᱤᱫ ᱜᱮ ᱜᱮᱢ ᱫᱚ ᱟᱹᱰᱤ ᱫᱚᱨᱠᱟᱨ ᱡᱤᱱᱤᱥ ᱠᱟᱱᱟ ᱱᱚᱣᱟᱛᱮ ᱟᱹᱰᱤ ᱜᱟᱱ ᱪᱟᱯ ᱠᱚ ᱵᱷᱮᱜᱟᱨ ᱠᱚ ᱡᱷᱚᱛᱚ ᱟᱣᱩᱴᱞᱮᱴ ᱪᱟᱵᱟᱜᱼᱟ ᱢᱟᱱᱮ ᱵᱟᱦᱨᱮ ᱪᱟᱵᱟᱜᱼᱟ ᱢᱟᱱᱮ ᱴᱮᱱᱥᱮᱱ ᱯᱷᱨᱤ ᱜᱚᱫᱚᱜ ᱟᱵᱮᱱ